ᱮ ᱥᱩᱱᱤᱛᱟ ᱪᱷᱩᱴᱤᱧ ᱧᱟᱢ ᱟᱠᱟᱫᱟ ᱢᱮᱱᱫᱟᱹᱧ ᱚᱲᱟᱜ ᱤᱧ ᱪᱟᱞᱟᱜᱼᱟ ᱛᱚ ᱴᱨᱮᱱ ᱵᱟᱠᱷᱟᱡ ᱩᱰᱟᱹᱱ ᱜᱟᱹᱰᱤ ᱡᱟᱦᱟᱸᱴᱟᱜ ᱜᱮ ᱛᱤᱧ ᱥᱮᱴᱮᱨᱚᱜᱼᱟ ᱚᱱᱟᱜᱮ ᱧᱟᱢᱟᱹᱧ ᱢᱮ ᱟᱨ ᱥᱮᱱ ᱵᱟᱫ ᱯᱚᱭᱥᱟᱫᱩᱧ ᱮᱢ ᱠᱟᱛᱟᱢᱟ ᱨᱟ ᱪᱤ ᱠᱷᱚᱱᱟᱜ ᱵᱳᱠᱟᱨᱳ ᱟᱨ ᱡᱟᱦᱟᱸᱴᱟᱜ ᱜᱮ ᱡᱚᱞᱫᱤ ᱥᱮᱴᱮᱨᱚᱜᱼᱟ ᱪᱟᱦᱮ ᱩᱰᱟᱹᱱ ᱜᱟᱹᱰᱤ ᱜᱮ ᱧᱟᱢᱟᱹᱧ ᱢᱮ ᱚᱱᱟᱛᱮ ᱥᱮᱱᱚᱜᱼᱟᱹᱧ ᱟᱨ ᱥᱮᱱ ᱠᱟᱛᱮ ᱯᱚᱭᱥᱟ ᱫᱩᱧ ᱮᱢ ᱠᱟᱛᱟᱢᱟ